ᱦᱟᱠᱚ ᱥᱟᱵᱽ ᱠᱚᱫᱚ ᱟᱨ ᱡᱮᱞᱮ ᱠᱚᱫᱚ ᱫᱚᱨᱭᱟ ᱨᱮᱠᱚ ᱜᱚᱡ ᱠᱚᱣᱟ ᱜᱚᱡ ᱠᱟᱛᱮᱫ ᱠᱚ ᱠᱤᱨᱤᱧᱼᱟᱹᱠᱷᱨᱤᱧ ᱠᱚᱣᱟ ᱥᱚᱨᱠᱟᱨ ᱛᱷᱚᱲᱟᱜᱟᱱ ᱥᱟᱦᱟᱡᱽᱡᱚ ᱡᱚᱫᱤᱭ ᱮᱢᱟᱠᱚᱣᱟ ᱛᱟᱦᱚᱞᱮ ᱡᱮᱞᱮ ᱠᱚᱣᱟᱜ ᱦᱚᱸ ᱥᱩᱵᱤᱫᱷᱟ ᱦᱩᱭᱠᱚᱜᱼᱟ ᱡᱷᱟᱹᱞᱤ ᱠᱚᱠᱚ ᱚᱨᱫᱟ ᱢᱟᱨᱮᱜ ᱠᱟᱱ ᱛᱟᱠᱚᱣᱟ ᱞᱟᱹᱴᱩ ᱢᱟᱪᱷᱟ ᱦᱟᱹᱠᱩ ᱡᱚᱫᱤᱭ ᱵᱚᱞᱚᱞᱮᱱ ᱠᱷᱟᱡ ᱚᱱᱟ ᱠᱚᱦᱚᱸ ᱚᱲᱮᱡᱚᱜ ᱠᱟᱱᱛᱟᱠᱚᱣᱟ ᱵᱟ ᱛᱟᱨ ᱵᱷᱤᱛᱨᱤᱛᱮ ᱞᱟᱹᱣᱠᱟᱹᱠᱚ ᱡᱚᱫᱤ ᱵᱮᱵᱚᱥᱛᱟ ᱟᱠᱚ ᱠᱷᱟᱡ ᱛᱮᱦᱮᱧ ᱥᱚᱨᱠᱟᱨ ᱡᱚᱫᱤ ᱜᱚᱲᱚᱣᱟᱠᱚ ᱠᱷᱟᱡ ᱡᱮᱞᱮᱦᱚᱸ ᱦᱟᱹᱠᱚ ᱟᱹᱠᱷᱨᱤᱧ ᱠᱤᱪᱷᱩ ᱥᱩᱵᱤᱫᱷᱟ ᱟᱠᱚ ᱵᱟᱝ ᱢᱟᱨᱠᱮᱴᱨᱮ ᱵᱟᱡᱟᱨ ᱨᱮ ᱡᱟᱦᱟᱸᱭ ᱠᱤᱨᱤᱧ ᱟᱹᱠᱷᱨᱤᱧ ᱠᱚ ᱠᱤᱨᱤᱧ ᱠᱚᱣᱟ ᱩᱱᱠᱩ ᱠᱚᱦᱚᱸ ᱛᱷᱚᱲᱟᱼᱛᱷᱩᱲᱤ ᱦᱟᱞᱠᱟ ᱫᱟᱢ ᱛᱮᱦᱚᱸ ᱠᱚ ᱧᱟᱢ ᱫᱟᱲᱮᱭᱟᱠᱚᱣᱟ ᱥᱚᱨᱠᱟᱨ ᱜᱚᱲᱚ ᱡᱚᱫᱤᱭ ᱮᱢᱟᱠᱚ ᱠᱷᱟᱡ ᱛᱟᱦᱚᱞᱮ ᱦᱟᱹᱠᱩ ᱥᱟᱵᱽᱠᱚ ᱡᱮᱞᱮ ᱠᱚᱫᱚ ᱟᱹᱰᱤ ᱥᱩᱵᱤᱫᱷᱟ ᱦᱩᱭᱠᱚᱜ ᱛᱟᱠᱚᱣᱟ ᱪᱮᱫᱟᱜ ᱥᱮ ᱩᱱᱠᱚ ᱫᱚ ᱨᱮᱸᱜᱮᱡᱼᱚᱨᱮᱡ ᱦᱚᱲ ᱠᱟᱱᱟᱠᱚ ᱩᱱᱠᱩ ᱫᱚ ᱜᱮᱴᱟ ᱡᱷᱟᱹᱞᱤᱠᱚ ᱟᱠᱚᱣᱟᱜ ᱯᱟᱭᱥᱟ ᱛᱮᱠᱚ ᱠᱤᱨᱤᱧ ᱟᱠᱟᱫᱟ ᱚᱱᱟᱦᱚᱸ ᱢᱟᱨᱮᱜ ᱠᱟᱱ ᱛᱟᱠᱚᱣᱟ ᱮᱱᱛᱮᱫ ᱚᱨ ᱚᱨᱛᱮ ᱟᱨ ᱚᱱᱠᱟ ᱞᱟᱹᱴᱩ ᱢᱟᱪᱷᱟ ᱦᱟᱹᱠᱩ ᱡᱚᱫᱤᱠᱚ ᱵᱚᱞᱚᱞᱮᱱ ᱠᱷᱟᱡ ᱛᱚᱠᱷᱚᱱᱫᱚ ᱚᱲᱮᱡ ᱛᱟᱱᱟᱜᱚᱜ ᱠᱟᱱᱛᱟᱠᱚᱣᱟ ᱦᱚᱭᱛᱚ ᱚᱠᱚᱭ ᱠᱚᱫᱚ ᱞᱟᱹᱣᱠᱟᱹ ᱵᱟᱹᱱᱩᱜ ᱛᱟᱠᱚᱣᱟ ᱱᱤᱛ ᱞᱟᱹᱴᱩ ᱫᱚᱨᱭᱟᱨᱮ ᱡᱷᱟᱹᱞᱤ ᱚᱨ ᱞᱮᱠᱷᱟᱡ ᱪᱮᱠᱟᱛᱮ ᱩᱱᱠᱩ ᱦᱟᱹᱠᱩ ᱠᱚ ᱨᱟᱠᱟᱵ ᱠᱚᱣᱟ ᱚᱱᱟ ᱠᱷᱟᱹᱛᱤᱨᱛᱮ ᱥᱚᱨᱠᱟᱨ ᱡᱚᱫᱤ ᱩᱱᱠᱩ ᱥᱟᱦᱟᱡᱽᱡᱚᱭ ᱮᱢᱟᱠᱚᱣᱟ ᱛᱟᱦᱚᱞᱮ ᱩᱱᱠᱚ ᱠᱚᱣᱟᱜ ᱟᱨ ᱰᱷᱮᱨ ᱰᱷᱮᱨ ᱦᱟᱹᱠᱩ ᱠᱚ ᱥᱟᱵᱽ ᱫᱟᱲᱮᱭᱟ ᱠᱚᱣᱟ ᱥᱮ ᱢᱟᱨᱠᱮᱴᱨᱮ ᱠᱤᱪᱷᱩ ᱠᱤᱨᱤᱧ ᱠᱟᱛᱮᱫ ᱠᱚ ᱡᱚᱢᱮᱫ ᱠᱚᱣᱟ ᱩᱱᱠᱩ ᱠᱚᱣᱟᱜ ᱦᱚᱸ ᱛᱷᱚᱲᱟᱜᱟᱱ ᱠᱚᱢ ᱫᱟᱢ ᱛᱮᱦᱚᱸ ᱠᱚ ᱧᱟᱢ ᱫᱟᱲᱮᱭᱟ ᱠᱚᱣᱟ